ᱥᱚᱨᱠᱟᱨ ᱴᱷᱮᱱ ᱠᱷᱚᱱ ᱤᱧ ᱦᱟᱠᱳ ᱥᱟᱵ ᱨᱮᱭᱟᱜ ᱜᱚᱲᱚ ᱥᱚᱯᱚᱦᱚᱫ ᱤᱧ ᱠᱷᱚᱡᱚᱜ ᱠᱟᱱᱟ ᱥᱚᱨᱠᱟᱨ ᱡᱮᱢᱚᱱ ᱞᱳᱱᱮ ᱤᱢᱟᱹᱧᱼᱢᱟ ᱠᱟᱨᱮᱱ ᱛᱟᱨᱮ ᱤᱢᱟᱹᱧᱼᱢᱟ ᱟᱨ ᱡᱟᱦᱟᱸᱭ ᱢᱤᱫᱴᱮᱱ ᱵᱷᱳᱴᱵᱷᱩᱴᱤ ᱜᱟᱹᱰᱤ ᱦᱚᱸᱭ ᱤᱢᱟᱹᱧᱼᱢᱟ ᱥᱚᱨᱠᱟᱨ ᱴᱷᱮᱱ ᱱᱚᱶᱟ ᱠᱚ ᱤᱧ ᱠᱷᱚᱡᱚᱜ ᱠᱟᱱᱟ ᱟᱨ ᱦᱟᱠᱳ ᱥᱟᱵ ᱟᱹᱰᱤ ᱥᱟᱺᱜᱤᱧ ᱥᱟᱺᱜᱤᱧ ᱪᱟᱞᱟᱜᱼᱟ ᱱᱩᱠᱩ ᱦᱟᱠᱳᱧ ᱟᱹᱜᱩ ᱠᱚᱣᱟ ᱱᱚᱝᱠᱟᱱᱟᱜ ᱤᱭᱟᱹᱦᱚᱸ ᱵᱟᱡᱟᱨ ᱦᱚᱸ ᱛᱟᱦᱮᱱᱼᱢᱟ ᱱᱚᱝᱠᱟ ᱤᱭᱟᱹ ᱥᱟᱺᱦᱤᱡ ᱯᱟᱹᱭᱠᱟᱹᱨᱤ ᱥᱟᱶᱤᱧ ᱜᱟᱞᱢᱟᱨᱟᱣ ᱠᱟᱜᱼᱟ ᱩᱱᱠᱩ ᱦᱟᱠᱳᱧ ᱟᱹᱜᱩ ᱠᱚᱣᱟ ᱦᱟᱠᱳ ᱟᱹᱜᱩ ᱠᱟᱛᱮᱧ ᱟᱹᱠᱷᱨᱤᱧ ᱠᱚᱣᱟ ᱟᱨ ᱚᱱᱟ ᱦᱟᱠᱳ ᱥᱟᱵ ᱥᱚᱢᱚᱭ ᱦᱚᱭ ᱫᱟᱜ ᱨᱤᱢᱤᱞ ᱠᱚ ᱦᱮᱡ ᱞᱮᱱᱠᱷᱟᱱ ᱟᱹᱰᱤ ᱵᱤᱯᱚᱫᱽ ᱦᱚᱸ ᱢᱮᱱᱟᱜᱼᱟ ᱫᱟᱜ ᱨᱮ ᱰᱩᱵᱩᱡ ᱦᱚᱸ ᱰᱩᱵᱩᱡ ᱫᱟᱲᱮᱭᱟᱜᱼᱟ ᱞᱟᱹᱣᱠᱟᱹ ᱤᱧ ᱦᱚᱸᱧ ᱜᱚᱡ ᱫᱟᱲᱮᱭᱟᱜᱼᱟ ᱚᱱᱟ ᱞᱮᱠᱟᱛᱮ ᱡᱤᱵᱚᱱ ᱵᱤᱢᱟ ᱥᱩᱨᱚᱠᱠᱷᱟ ᱦᱚᱸ ᱫᱚᱨᱠᱟᱨᱚᱜ ᱠᱟᱱᱟ ᱟᱨ ᱦᱟᱠᱳ ᱥᱟᱵ ᱞᱟᱹᱜᱤᱫ ᱛᱮᱫᱚ ᱡᱚᱛᱚ ᱦᱚᱲ ᱥᱟᱸᱜᱮ ᱞᱮ ᱜᱮᱞᱮ ᱛᱟᱦᱮᱱᱟ ᱩᱱᱠᱩ ᱡᱷᱚᱛᱚ ᱠᱚᱛᱮᱜᱮᱞᱮ ᱨᱟᱠᱟᱵᱟ ᱡᱟᱞ ᱦᱟᱠᱳ ᱠᱚ ᱡᱷᱟᱹᱞᱤᱜᱼᱟ ᱯᱟᱹᱦᱤᱞ ᱫᱚ ᱞᱟᱹᱣᱠᱟᱹᱛᱮ ᱪᱟᱞᱟᱜ ᱦᱩᱭᱩᱜ ᱠᱟᱱ ᱛᱟᱦᱮᱸᱫ ᱦᱟᱠᱳ ᱥᱟᱵ ᱦᱟᱠᱳ ᱟᱹᱰᱤ ᱠᱚ ᱠᱚᱴᱷᱤᱱ ᱜᱮ ᱯᱟ ᱛᱟᱦᱮᱸ ᱠᱟᱱᱟ ᱩᱱᱟᱹᱜ ᱟᱹᱰᱤ ᱠᱚᱥᱴᱚ ᱛᱟᱦᱮᱸ ᱠᱟᱱᱟ ᱚᱱᱟ ᱞᱮᱠᱟᱛᱮ ᱱᱤᱛᱚᱜ ᱫᱚ ᱥᱚᱨᱠᱟᱨ ᱴᱷᱮᱱ ᱠᱷᱚᱡᱚᱜ ᱠᱟᱹᱱᱟᱧ ᱡᱮ ᱚᱱᱟ ᱞᱟᱭᱞᱮᱱ ᱡᱟᱞ ᱠᱟᱨᱮᱱ ᱡᱟᱞ ᱮᱢ ᱢᱟᱭ ᱟᱨ ᱞᱳᱱᱮ ᱮᱢ ᱢᱟ ᱮᱸᱰᱮ ᱠᱷᱟᱱ ᱜᱮ ᱟᱞᱮᱭᱟᱜ ᱞᱟᱠᱛᱤ ᱫᱚ ᱠᱤᱪᱷᱩ ᱥᱚᱢᱟᱫᱷᱟᱱ ᱦᱩᱭᱩᱜᱼᱟ